ᱫᱟᱫᱟ ᱟᱢ ᱠᱤ ᱵᱟᱜᱽᱢᱩᱱᱰᱤᱢ ᱪᱟᱞᱟᱜᱼᱟ ᱦᱮᱸ ᱤᱧ ᱪᱟᱞᱟᱜ ᱠᱟᱹᱱᱟᱹᱧ ᱵᱟᱜᱽᱢᱩᱱᱰᱤ ᱛᱚ ᱟᱢᱠᱤ ᱤᱫᱤᱭᱟ ᱜᱟᱹᱰᱤ ᱦᱮᱸᱛᱚ ᱛᱟᱦᱮᱞᱮ ᱤᱧᱦᱚᱧ ᱪᱟᱞᱟᱜ ᱠᱟᱱᱟ ᱛᱚ ᱪᱚ ᱛᱚᱵᱮ ᱫᱟᱫᱟ ᱱᱚᱝᱠᱟ ᱛᱮᱫᱚ ᱨᱟᱥᱛᱟ ᱠᱷᱟᱨᱟᱯ ᱟᱠᱟᱱᱟ ᱨᱟᱸᱜᱟ ᱞᱮᱠᱟᱛᱮ ᱪᱟᱞᱟᱣ ᱞᱮᱱᱠᱷᱟᱱ ᱵᱟᱭ ᱜᱟᱱᱚᱜ ᱛᱮ ᱦᱮᱸ ᱛᱚ ᱛᱚᱵᱮ ᱪᱚᱞᱚ ᱪᱟᱞᱟᱜ ᱠᱷᱟᱱ ᱫᱚ ᱦᱮᱸ ᱫᱟᱫᱟ ᱛᱤᱱᱟᱹᱜ ᱠᱟᱹᱣᱰᱤ ᱦᱩᱭᱮᱱ ᱛᱤᱧᱟᱹ ᱦᱮᱸ ᱫᱟᱫᱟ ᱛᱚᱵᱮ ᱟᱹᱰᱤ ᱟᱹᱰᱤ ᱥᱟᱨᱦᱟᱣ ᱟᱢ ᱱᱚᱰᱮ ᱟᱹᱜᱩᱭ ᱞᱟᱹᱜᱤᱫ ᱛᱮ ᱪᱮᱫᱟᱜ ᱥᱮ ᱤᱧᱟᱹᱜ ᱦᱚᱸ ᱟᱨᱡᱮᱱᱴ ᱫᱚᱨᱠᱟᱨ ᱛᱟᱦᱮᱸ ᱠᱟᱱᱟ ᱟᱨ ᱡᱩᱫᱤ ᱟᱢ ᱡᱩᱫᱤ ᱱᱚᱣᱟ ᱨᱟᱥᱛᱟ ᱛᱮ ᱵᱟᱢ ᱟᱹᱜᱩᱧᱠᱮ ᱛᱟᱦᱚᱞᱮ ᱤᱧᱟᱹᱜ ᱟᱹᱰᱤ ᱜᱟᱱ ᱠᱷᱚᱛᱤ ᱦᱩᱭ ᱠᱚᱜᱼᱟ ᱢᱟ ᱛᱚᱵᱮ ᱫᱟᱫᱟ ᱟᱹᱰᱤ ᱟᱹᱰᱤ ᱥᱟᱨᱦᱟᱣ